ᱟᱵᱚ ᱦᱚᱲ ᱫᱚ ᱵᱟᱦᱟ ᱥᱚᱨᱦᱟᱭ ᱥᱮ ᱵᱟᱯᱞᱟᱼᱵᱤᱦᱟᱹ ᱠᱚᱨᱮᱜ ᱥᱮ ᱵᱷᱟᱰᱟᱱ ᱠᱚᱨᱮᱜ ᱢᱤᱫ ᱥᱟᱶᱛᱮ ᱡᱟᱣᱨᱟ ᱠᱟᱛᱮᱜ ᱚᱱᱟ ᱠᱚᱵᱚᱱ ᱢᱟᱱᱟᱣ ᱮᱫᱟ ᱥᱮᱵᱚᱱ ᱠᱚᱨᱟᱣ ᱟᱹᱜᱩᱭᱮᱫᱟ ᱱᱚᱝᱠᱟ ᱟᱭᱢᱟ ᱜᱟᱱ ᱠᱟᱹᱢᱤᱨᱮ ᱥᱟᱱᱟᱢ ᱦᱚᱲᱟᱜ ᱨᱟᱭ ᱢᱤᱫ ᱞᱟᱹᱜᱤᱫ ᱥᱮ ᱢᱤᱫ ᱢᱤᱫ ᱠᱟᱛᱮᱜ ᱠᱟᱹᱢᱤ ᱦᱚᱨᱟ ᱠᱚ ᱯᱟᱨᱚᱢᱚᱜᱼᱟ ᱚᱱᱟ ᱦᱤᱥᱟᱹᱵ ᱛᱮ ᱱᱚᱣᱟ ᱢᱟᱱᱟᱜᱼᱟ